ᱤᱧᱟᱹᱜ ᱡᱚᱛᱚ ᱠᱷᱚᱱ ᱢᱟᱨᱟᱝ ᱜᱚᱨᱚᱵᱽ ᱫᱚ ᱦᱩᱭᱩᱜ ᱠᱟᱱᱟ ᱥᱟᱱᱛᱟᱞ ᱥᱚᱢᱟᱡᱨᱮ ᱡᱚᱱᱚᱢ ᱦᱟᱛᱟᱣ ᱪᱮᱫᱟᱜ ᱥᱮ ᱵᱟᱝ ᱥᱟᱱᱛᱟᱞ ᱥᱚᱢᱟᱡ ᱫᱚ ᱟᱹᱰᱤ ᱥᱟᱯᱷᱟᱣᱟ ᱟᱵᱚ ᱥᱚᱢᱟᱡ ᱫᱚ ᱞᱟᱹᱲᱦᱟᱹᱭ ᱡᱷᱚᱜᱽᱲᱟ ᱵᱟᱹᱱᱩᱜᱼᱟ ᱮᱴᱟᱜ ᱥᱚᱢᱟᱡ ᱠᱚᱨᱮ ᱫᱚ ᱟᱹᱰᱤ ᱟᱸᱴ ᱞᱟᱹᱲᱦᱟᱹᱭ ᱡᱷᱚᱜᱽᱲᱟ ᱢᱮᱱᱟᱜᱼᱟ ᱟᱵᱚ ᱫᱚ ᱥᱚᱵ ᱥᱚᱢᱚᱭ ᱢᱚᱸᱡ ᱜᱮ ᱞᱟᱸᱫᱟ ᱟᱛᱮ ᱵᱚᱱ ᱛᱟᱸᱦᱮᱱᱟ ᱮᱴᱟᱜ ᱠᱚᱨᱮ ᱫᱚ ᱚᱱᱟ ᱠᱚᱫᱚ ᱵᱟᱹᱱᱩᱜᱼᱟ ᱟᱵᱚᱣᱟᱜ ᱥᱚᱢᱟᱡ ᱨᱮᱫ ᱚ ᱟᱭᱢᱟ ᱚᱱᱩᱥᱴᱷᱟᱱ ᱢᱮᱱᱟᱜᱼᱟ ᱡᱮᱢᱚᱱ ᱥᱚᱵ ᱥᱚᱢᱚᱭ ᱨᱟᱹᱥᱠᱟᱹ ᱟᱨ ᱨᱟᱹᱥᱠᱟᱹ ᱨᱮᱜᱮ ᱵᱚᱱ ᱛᱟᱸᱦᱮᱱᱟ ᱵᱟᱯᱞᱟ ᱵᱤᱦᱟᱹ ᱠᱚᱨᱮᱜ ᱠᱚᱲᱟ ᱠᱩᱲᱤ ᱠᱚ ᱟᱹᱰᱤ ᱨᱟᱹᱥᱠᱟᱹ ᱨᱮᱠᱚ ᱛᱟᱸᱦᱮᱱᱟ ᱟᱵᱚᱣᱟᱜ ᱥᱚᱨᱦᱟᱭ ᱵᱟᱦᱟ ᱠᱚᱨᱮ ᱦᱚᱸ ᱢᱟᱜᱷ ᱮᱨᱚᱜ ᱚᱱᱟ ᱠᱚᱨᱮ ᱡᱚᱛᱚ ᱨᱮᱜᱮ ᱢᱟᱱᱮ ᱟᱹᱰᱤ ᱨᱟᱹᱥᱠᱟᱹ ᱛᱮᱵᱚᱱ ᱛᱟᱸᱦᱮᱱᱟ ᱟᱨ ᱡᱚᱢ ᱧᱩ ᱦᱚᱸ ᱡᱟ ᱠᱩᱞᱟᱹᱜ ᱛᱟᱵᱚᱱ ᱟᱹᱰᱤ ᱢᱚᱸᱡ ᱵᱚᱱ ᱡᱚᱢ ᱧᱩᱭᱟ ᱦᱟᱹᱴᱤᱧ ᱦᱟᱹᱴᱤᱧᱛᱮ ᱮᱴᱟᱜ ᱥᱚᱢᱟᱡ ᱠᱚᱨᱮ ᱫᱚ ᱡᱚᱢ ᱧᱩ ᱱᱤᱭᱮ ᱠᱚ ᱡᱷᱚᱜᱽᱲᱟᱜᱼᱟ